ᱦᱮᱸ ᱚᱠᱚᱭᱮᱢ ᱞᱟᱹᱭᱮᱢ ᱞᱟᱭᱮᱜᱼᱟ ᱚ ᱟᱢ ᱱᱟᱯᱟᱭ ᱧᱚᱜ ᱠᱷᱮᱞᱳᱰᱤᱭᱟᱹ ᱵᱮᱱᱟᱣ ᱞᱟᱜᱤᱫ ᱛᱮᱫᱚ ᱫᱤᱱᱟᱹᱢ ᱫᱤᱱ ᱯᱮᱠᱴᱤᱥ ᱦᱤᱡᱩᱜ ᱦᱩᱭᱩᱜ ᱛᱟᱢᱟ ᱱᱚᱣᱟ ᱠᱷᱮᱞ ᱨᱮ ᱟᱢ ᱵᱷᱟᱜᱮ ᱴᱷᱤᱠ ᱠᱷᱮᱞᱳᱜ ᱦᱩᱭᱩᱜ ᱛᱟᱢᱟ ᱱᱚᱣᱟ ᱠᱚᱨᱮ ᱢᱟᱨᱟᱝᱼᱢᱟᱨᱟᱝ ᱠᱷᱮᱞ ᱦᱩᱭᱩᱜ ᱠᱟᱱᱟ ᱚᱱᱟ ᱠᱚᱨᱮ ᱟᱢ ᱥᱮᱞᱮᱫᱚᱜ ᱦᱩᱭᱩᱜ ᱛᱟᱢᱟ ᱟᱨ ᱤᱱᱟᱹᱠᱷᱟᱱ ᱱᱟᱯᱟᱭ ᱠᱷᱮᱞ ᱠᱟᱛᱮ ᱱᱟᱯᱟᱭ ᱧᱚᱜ ᱠᱷᱮᱞᱳᱣᱲᱮᱢ ᱵᱮᱱᱟᱣ ᱞᱮᱱ ᱠᱷᱟᱱ ᱟᱨᱚ ᱵᱷᱟᱜᱮᱴᱷᱤᱠ ᱡᱟᱭᱜᱟ ᱨᱮᱢ ᱥᱮᱱᱚᱜᱼᱟ ᱟᱨ ᱠᱷᱮᱹᱞ ᱯᱮᱠᱴᱤᱥ ᱠᱚ ᱵᱷᱟᱜᱮᱴᱷᱤᱠ ᱯᱮᱠᱴᱤᱥ ᱢᱮ ᱱᱟᱯᱟᱭ ᱛᱮᱢ ᱠᱷᱮᱹᱞ ᱞᱮᱠᱷᱟᱱ ᱟᱨᱚ ᱥᱟᱸᱜᱤᱧᱼᱥᱟᱸᱜᱤᱧ ᱛᱮ ᱠᱷᱮᱹᱞ ᱠᱚ ᱱᱚᱣᱟ ᱠᱚᱨᱮ ᱦᱩᱭᱩᱜ ᱠᱟᱱᱟ ᱠᱷᱮᱹᱞ ᱠᱚ ᱵᱷᱟᱜᱤᱧᱚᱜ ᱪᱟᱢᱯᱤᱭᱟᱱᱮᱢ ᱵᱮᱱᱟᱣ ᱞᱮᱠᱷᱟᱱ ᱟᱨᱚ ᱥᱟᱸᱜᱤᱧ ᱥᱮᱡ ᱠᱷᱮᱞᱮᱢ ᱪᱟᱞᱟᱣ ᱫᱟᱲᱮᱭᱟᱜᱼᱟ ᱟᱨ ᱵᱷᱟᱜᱮ ᱰᱟᱦᱟᱨ ᱛᱮᱢ ᱛᱟᱲᱟᱢ ᱫᱟᱲᱮᱭᱟᱜᱼᱟ ᱢᱤᱫᱴᱟᱱ ᱠᱷᱮᱸᱞᱳᱰᱤᱭᱟᱹ ᱵᱮᱱᱟᱣ ᱠᱟᱛᱮ ᱨᱮᱦᱚᱸ ᱦᱳᱭ ᱱᱤᱭᱟᱹ ᱠᱚᱜᱮ ᱟᱨᱠᱤ ᱱᱟᱯᱟᱭ ᱛᱮ ᱠᱷᱮᱹᱞ ᱠᱚ ᱯᱮᱠᱴᱤᱥ ᱢᱮ ᱦᱤᱡᱩᱜ ᱢᱮ ᱠᱷᱮᱹᱞ ᱥᱮᱬᱟ ᱞᱟᱜᱤᱫ ᱛᱮ ᱦᱳᱭ ᱫᱤᱱ ᱯᱮᱠᱴᱤᱥ ᱢᱮ ᱱᱟᱯᱟᱭ ᱧᱚᱜ ᱠᱷᱮᱞᱳᱣᱟ ᱵᱮᱱᱟᱣᱚᱜ ᱢᱮ ᱦᱳᱭ ᱴᱷᱤᱠᱜᱮᱭᱟ ᱛᱟᱞᱚᱦᱮ